ᱤᱧᱟᱹᱜ ᱟᱹᱛᱩ ᱨᱮᱱᱟᱜ ᱢᱩᱫᱤ ᱫᱳᱠᱟᱱ ᱫᱚ ᱚᱲᱟᱜ ᱨᱮ ᱞᱟᱜᱟᱣ ᱵᱩᱞᱩᱝ ᱥᱩᱱᱩᱢ ᱢᱟᱨᱤᱪ ᱥᱟᱶᱛᱮ ᱥᱟᱵᱩᱱ ᱜᱩᱸᱰᱟᱹ ᱥᱟᱵᱩᱱ ᱟᱨᱦᱚᱸ ᱮᱢᱟᱱ ᱛᱮᱱᱟᱜ ᱡᱷᱚᱛᱚᱣᱟᱜ ᱜᱮ ᱧᱟᱢᱚᱜᱼᱟ ᱪᱮᱫ ᱦᱚᱸ ᱚᱰᱤᱭᱳ ᱰᱟᱴᱟ ᱜᱮ ᱵᱟᱹᱱᱩᱜᱼᱟ ᱚᱸᱰᱮ ᱫᱚ ᱠᱷᱩᱪᱨᱟᱹ ᱡᱤᱱᱤᱥ ᱟᱠᱷᱨᱤᱧᱚᱜ ᱛᱮ ᱫᱚᱨ ᱠᱚᱥᱟ ᱠᱩᱥᱤ ᱨᱮᱱᱟᱜ ᱚᱱᱠᱟᱱ ᱡᱟᱦᱟᱸᱱ

ᱫᱚ ᱵᱟᱱᱩᱜᱼᱟ ᱡᱟᱦᱟᱸ ᱜᱤ ᱥᱚᱭᱫᱟ ᱦᱩᱭᱩᱜᱼᱟ ᱚᱱᱟ ᱵᱟᱵᱚᱫ ᱪᱮᱫ ᱦᱚᱸ ᱚᱰᱤᱭᱳ ᱰᱟᱴᱟ ᱵᱟᱹᱱᱩᱜᱼᱟ ᱜᱩᱴ ᱠᱟᱛᱮ ᱴᱟᱠᱟ ᱮᱢᱚᱜᱚᱜ ᱦᱩᱭᱩᱜᱼᱟ